ᱟᱪᱪᱷᱟ ᱜᱚᱝᱠᱮ ᱱᱚᱣᱟ ᱱᱚᱸᱰᱮ ᱡᱚᱢᱟᱜ ᱠᱚ ᱧᱟᱢᱚᱜᱼᱟ ᱛᱚ ᱤᱧᱫᱚ ᱠᱮᱸᱫᱽᱵᱚᱱᱤ ᱟᱛᱳ ᱢᱚᱝᱜᱚᱞ ᱪᱚᱱᱫᱨᱚ ᱥᱚᱨᱮᱱᱤᱧ ᱞᱟᱹᱭᱮᱫᱼᱟ ᱦᱳᱭ ᱡᱚᱢᱟᱜ ᱵᱚᱞᱛᱮ ᱦᱮᱲᱮᱢ ᱞᱟᱹᱰᱩ ᱠᱚ ᱡᱤᱞ ᱯᱤᱴᱷᱟᱹ ᱥᱩᱠᱨᱤ ᱡᱤᱞ ᱟᱨ ᱫᱳᱭ ᱠᱚ ᱟᱲᱟᱜ ᱵᱷᱟᱹᱡᱤ ᱠᱚ ᱧᱟᱢᱚᱜᱼᱟ ᱛᱚ ᱯᱨᱟᱭ ᱤᱧᱨᱮᱱ ᱜᱟᱛᱮ ᱳᱭ

ᱵᱟᱨ ᱯᱮ ᱜᱮᱞ ᱜᱟᱱ ᱠᱚ ᱦᱩᱭᱩᱜᱼᱟ ᱟᱨᱠᱤ ᱦᱚᱸ ᱞᱟᱜᱟᱣᱤᱧᱟᱹ ᱥᱤᱸᱜᱤ ᱢᱟᱦᱟ ᱦᱤᱞᱳᱜ ᱤᱨᱟᱹᱞ ᱴᱟᱲᱟᱝ ᱠᱚᱛᱮ ᱟᱨᱠᱤ ᱦᱚᱭ ᱛᱟᱦᱞᱮ ᱜᱚᱱᱚᱝ ᱠᱚ ᱪᱮᱫᱞᱮᱠᱟ ᱞᱟᱜᱟᱜᱼᱟ ᱥᱚᱵᱽ ᱴᱷᱤᱠᱜᱮᱭᱟ ᱜᱚᱢᱠᱮ ᱛᱟᱞᱦᱮ ᱮᱱᱦᱤᱞᱳᱜ ᱟᱢ ᱮᱠᱟᱞᱮᱢ ᱵᱮᱵᱚᱥᱛᱷᱟᱢ ᱫᱚᱦᱚᱭᱟ ᱟᱨ ᱟᱹᱜᱩ ᱦᱚᱴᱚᱠᱟᱜ ᱢᱮ

ᱟᱨ ᱯᱚᱭᱥᱟ ᱨᱮᱱᱟᱜ ᱫᱚ ᱟᱞᱚᱢ ᱵᱷᱟᱹᱵᱤᱛᱟ ᱚᱱᱟ ᱨᱮᱱᱟᱜ ᱫᱚ ᱠᱚᱱᱚ ᱪᱤᱱᱛᱟᱹ ᱵᱟᱱᱩᱜᱼᱟ ᱦᱩᱸ ᱦᱳᱭ ᱮᱠᱟᱞ ᱟᱞᱚᱢ ᱦᱤᱲᱤᱧᱟ ᱫᱚᱨᱠᱟᱨ ᱦᱩᱭᱩᱜᱼᱟ ᱟᱢᱟᱜ ᱤᱧᱟᱹᱜ ᱧᱩᱛᱩᱢ ᱛᱮ ᱡᱟᱦᱟᱸ ᱠᱚᱧ ᱢᱮᱛᱟᱜ ᱢᱮ ᱫᱚ ᱚᱱᱟᱠᱚ ᱟᱢᱟᱜ ᱠᱷᱟᱛᱟᱨᱮ ᱚᱞ ᱫᱚᱦᱚ ᱠᱟᱜ ᱢᱮ ᱦᱩᱸ ᱟᱪᱪᱷᱟ ᱜᱚᱝᱠᱮ ᱩᱱᱟᱹᱜ ᱠᱤᱪᱷᱩᱧ ᱚᱰᱟᱨ ᱠᱮᱫ ᱫᱚ ᱠᱟᱹᱴᱤᱡ ᱪᱷᱟᱹᱲᱮᱢ ᱵᱟᱢ ᱤᱢᱟᱹᱧᱟ ᱦᱳᱭ ᱪᱷᱟᱹᱲᱮᱢ ᱤᱢᱟᱹᱧ ᱠᱷᱟᱱ ᱟᱹᱰᱤ ᱜᱮ ᱱᱟᱯᱟᱭ ᱠᱚᱜᱼᱟ ᱟᱨᱠᱤ ᱦᱩᱸ ᱦᱩᱸ ᱴᱷᱤᱠᱜᱮᱭᱟ ᱛᱟᱦᱞᱮ ᱦᱳᱭ ᱩᱱᱦᱤᱞᱳᱜ ᱟᱢ ᱟᱞᱚᱢ ᱦᱤᱲᱤᱧᱟ ᱚᱞ ᱫᱚᱦᱚ ᱠᱟᱜ ᱢᱮ ᱦᱩᱸ ᱦᱳᱭ ᱚᱱᱟ ᱥᱤᱸᱜᱤ ᱢᱟᱦᱟ ᱦᱤᱞᱳᱜ ᱳᱭ ᱟᱴ ᱴᱟᱲᱟᱝ ᱵᱟᱡᱟᱣ ᱚᱠᱛᱚ ᱠᱚᱛᱮ ᱜᱮ ᱦᱟᱸᱜ ᱪᱟᱹᱞᱩᱜᱼᱟ ᱢᱟᱱᱮ

ᱦᱳᱭ ᱚᱱᱟ ᱚᱠᱛᱚ ᱠᱚᱛᱮ ᱜᱮ ᱟᱹᱜᱩᱭ ᱢᱮ ᱟᱨᱠᱤ ᱦᱩᱸ ᱴᱷᱤᱠᱜᱮᱭᱟ ᱛᱟᱦᱞᱮ ᱦᱮᱸ ᱫᱚᱦᱚᱭ ᱫᱟᱹᱧ ᱦᱮᱸ ᱟᱞᱚᱢ ᱦᱤᱲᱤᱧᱟ ᱦᱩᱸ